ᱠᱷᱮᱞᱳᱰ ᱜᱚᱰᱟᱨᱮ ᱡᱩᱫᱤ ᱠᱷᱮᱞᱳᱰᱤᱭᱟᱹ ᱯᱞᱮᱭᱟᱨ ᱢᱤᱫᱴᱟᱱ ᱡᱩᱫᱤ ᱡᱟᱦᱟᱸ ᱯᱷᱟᱣᱩᱞ ᱠᱟᱜᱼᱟᱭ ᱟᱨ ᱵᱟᱭ ᱢᱟᱱᱟᱣ ᱵᱟᱛᱟᱣᱟ ᱥᱮ ᱵᱟᱭ ᱵᱩᱡᱷᱟᱹᱣᱟ ᱨᱮᱯᱷᱟᱨᱤ ᱥᱤᱫᱽᱫᱷᱟᱱᱛᱚ ᱮᱢ ᱟᱭ ᱦᱚᱞᱩᱫ ᱠᱟᱨᱰ ᱮᱱᱦᱚᱸ ᱡᱩᱫᱤ ᱵᱟᱭ ᱢᱟᱱᱟᱣ ᱵᱟᱛᱟᱣᱟ ᱟᱨᱦᱚᱸᱭ ᱯᱷᱟᱣᱩᱞ ᱠᱷᱟᱡ ᱤᱱᱟᱹ ᱛᱟᱭᱚᱢ ᱫᱚ ᱨᱮᱰ ᱠᱟᱨᱰ ᱤᱱᱟᱹ ᱛᱟᱭᱚᱢ ᱦᱚᱸ ᱡᱩᱫᱤ ᱵᱟᱭ ᱢᱟᱱᱟᱣ ᱵᱟᱛᱟᱣ ᱠᱷᱟᱡ ᱤᱱᱟᱹ ᱛᱟᱭᱚᱢ ᱫᱚ ᱠᱚᱢᱤᱴᱤᱭᱟᱜ ᱥᱤᱫᱽᱫᱷᱟᱱᱛᱚ ᱥᱮ ᱪᱩᱲᱟᱱᱛᱚ ᱱᱤᱨᱫᱮᱥᱤᱠᱟ ᱠᱚ ᱧᱮᱞᱟ